ᱢᱚᱬᱮ ᱜᱚᱴᱮᱱ ᱰᱮᱴ ᱡᱟᱦᱟᱸ ᱠᱚᱫᱚᱧ ᱫᱤᱥᱟᱹᱭᱮᱫ ᱠᱟᱱᱟ ᱚᱱᱟ ᱠᱚᱫᱚ ᱦᱳᱭᱳᱜ ᱠᱟᱱᱟ ᱯᱚᱱᱮᱨᱳᱭ ᱟᱜᱚᱥᱴ ᱫᱩ ᱦᱟᱡᱟᱨ ᱠᱩᱲᱤ ᱥᱳᱞᱳᱭ ᱯᱷᱮᱵᱽᱨᱩᱣᱟᱨᱤ ᱫᱩ ᱦᱟᱡᱟᱨ ᱠᱩᱲᱤ ᱥᱚᱛᱮᱨᱳᱭ ᱟᱜᱚᱥᱴ ᱫᱩ ᱦᱟᱡᱟᱨ ᱠᱩᱲᱤ ᱯᱚᱱᱮᱨᱳᱭ ᱟᱜᱚᱥᱴ ᱫᱩ ᱦᱟᱡᱟᱨ ᱮᱠᱩᱥ ᱥᱳᱞᱳᱭ ᱚᱠᱴᱳᱵᱚᱨ ᱫᱩ ᱦᱟᱡᱟᱨ ᱮᱠᱩᱥ